ᱦᱮᱸ ᱜᱚᱢᱠᱮ ᱡᱚᱦᱟᱨ ᱜᱮ ᱦᱮᱸ ᱤᱧᱫᱚ ᱫᱷᱟᱨᱢᱟ ᱢᱩᱨᱢᱩᱧ ᱢᱮᱱᱮᱫᱼᱟ ᱟᱨ ᱟᱹᱵᱤᱱ ᱫᱚ ᱡᱤᱢ ᱢᱟᱪᱮᱫ ᱢᱟᱥᱴᱟᱨ ᱠᱟᱱ ᱜᱮᱭᱟᱵᱤᱱ ᱛᱚ ᱟᱪᱪᱷᱟ ᱡᱚᱦᱟᱨ ᱜᱮ ᱦᱳᱭ ᱟᱫᱚ ᱢᱤᱫᱴᱟᱝ ᱦᱚᱲᱢᱚ ᱱᱮᱛᱟᱨ ᱢᱟ ᱡᱟᱦᱟᱸ ᱯᱷᱤᱴᱱᱮᱥ ᱫᱚᱨᱠᱟᱨ ᱠᱟᱱᱟ ᱦᱚᱲᱢᱚ ᱱᱟᱯᱟᱭ ᱛᱟᱦᱮᱸ ᱞᱟᱹᱜᱤᱫ ᱦᱚᱸ ᱟᱨ ᱱᱤᱡᱮ ᱵᱟᱧᱪᱟᱜ ᱞᱟᱹᱜᱤᱫ ᱦᱚᱸ ᱢᱤᱫᱴᱟᱱ ᱫᱚᱨᱠᱟᱨ ᱠᱟᱱᱟ ᱟᱫᱚ ᱚᱱᱟ ᱞᱮᱠᱟᱛᱮ ᱱᱚᱣᱟ ᱨᱮᱱᱟᱜ ᱨᱟᱹᱥᱠᱟᱹ ᱦᱚᱸ ᱢᱮᱱᱟᱜᱼᱟ ᱟᱫᱚ ᱱᱚᱣᱟ ᱠᱚ ᱵᱟᱵᱚᱫ ᱛᱮ ᱱᱚᱣᱟ ᱪᱮᱫᱚᱜ ᱞᱟᱹᱜᱤᱫ ᱛᱮ ᱪᱮᱫ ᱪᱮᱫ ᱠᱚ ᱚᱱᱠᱟ ᱵᱮᱵᱚᱥᱛᱷᱟ ᱢᱮᱱᱟᱜᱼᱟ ᱱᱚᱣᱟ ᱠᱚᱜᱮ ᱵᱟᱲᱟᱭ ᱥᱟᱱᱟᱭᱮᱫ ᱞᱤᱧᱟ ᱟᱨ ᱚᱱᱟ ᱟᱹᱵᱤᱱᱟᱜ ᱟᱠᱷᱲᱟ ᱨᱮ ᱥᱮᱪᱮᱫ ᱨᱮᱱᱟᱜ ᱫᱟᱣ ᱪᱮᱫ ᱞᱮᱠᱟ ᱵᱮᱱ ᱧᱟᱢᱚᱜᱼᱟ ᱦᱟᱛᱟᱣ ᱜᱟᱱᱚᱜᱼᱟ ᱱᱚᱣᱟ ᱠᱚ ᱵᱟᱵᱚᱫ ᱞᱟᱹᱭ ᱵᱤᱱ ᱪᱚᱞᱚ ᱱᱚᱰᱮ ᱟᱯᱱᱟᱨ ᱯᱟᱦᱴᱟ ᱥᱮᱫ ᱠᱷᱚᱡ ᱫᱚ ᱦᱟᱸᱜ ᱡᱚᱛᱚ ᱥᱚᱢᱚᱭ ᱜᱮ ᱟᱫᱚ ᱢᱤᱫᱴᱟᱹᱱ ᱵᱟᱲᱟᱭ ᱥᱟᱱᱟ ᱠᱟᱱᱟ ᱚᱠᱟ ᱚᱠᱛᱚ ᱠᱚᱨᱟᱣ ᱞᱮᱠᱷᱟᱱ ᱢᱟᱱᱮ ᱦᱚᱲᱢᱚ ᱨᱮᱱᱟᱜ ᱵᱷᱟᱹᱜᱤ ᱦᱩᱭᱩᱜᱼᱟ ᱱᱟᱯᱟᱭ ᱵᱮᱥ ᱦᱮᱸ ᱟᱨ ᱯᱷᱤᱴᱱᱮᱥ ᱥᱟᱶ ᱥᱟᱶᱛᱮ ᱚᱱᱟ ᱨᱮᱱᱟ ᱡᱚᱢᱼᱧᱩ ᱠᱚ ᱪᱮᱫ ᱞᱮᱠᱟ ᱫᱚᱨᱠᱟᱨ ᱟᱪᱪᱷᱟ ᱱᱚᱣᱟ ᱠᱚ ᱟᱪᱪᱷᱟ ᱴᱷᱤᱠ ᱟᱨ ᱟᱹᱞᱤᱧ ᱜᱟᱯᱟ ᱠᱷᱟᱱᱜᱮ ᱟᱹᱵᱤᱱ ᱴᱷᱮᱱ ᱦᱟᱸᱜ ᱥᱮᱱᱴᱟᱨ ᱞᱤᱧ ᱥᱮᱴᱮᱨᱚᱜᱼᱟ ᱟᱫᱚ ᱛᱤ ᱨᱮᱵᱤᱱ ᱧᱟᱢᱚᱜᱼᱟ ᱚᱠᱛᱚ ᱠᱚᱜᱮ ᱚᱠᱟ ᱴᱟᱭᱤᱢ ᱴᱷᱤᱠ ᱛᱟᱦᱚᱞᱮ ᱟᱴ ᱵᱟᱡᱟ ᱜᱮᱧ ᱥᱮᱴᱮᱨᱚᱜᱼᱟ ᱡᱚᱦᱟᱨ ᱜᱮ ᱛᱚᱵᱮ